ᱟᱞᱮ ᱦᱚᱱᱚᱛ ᱨᱮ ᱫᱚ ᱫᱷᱚᱨᱚᱢ ᱴᱷᱟᱶ ᱫᱚ ᱡᱟᱦᱮᱨ ᱛᱷᱟᱱ ᱱᱚᱣᱟ ᱫᱚ ᱟᱵᱚ ᱜᱮᱵᱚᱱ ᱢᱟᱱᱟᱣᱟ ᱫᱤᱠᱩ ᱫᱚ ᱵᱟᱝ ᱟᱨ ᱢᱟᱨᱟᱝ ᱞᱟᱹᱴᱩ ᱯᱚᱨᱚᱵᱽ ᱛᱟᱵᱚᱱ ᱫᱚ ᱥᱟᱠᱨᱟᱛ ᱟᱨ ᱥᱚᱨᱦᱟᱭ ᱱᱚᱣᱟ ᱜᱮᱵᱚᱱ ᱢᱟᱱᱟᱣᱟ